ᱤᱧᱫᱚ ᱫᱟᱬᱟᱱ ᱞᱟᱹᱜᱤᱫ ᱛᱮᱫᱚ ᱵᱤᱨ ᱵᱤᱨ ᱟᱨ ᱵᱩᱨᱩ ᱵᱟᱱᱟᱨ ᱜᱤᱧ ᱠᱩᱥᱤᱭᱟᱜᱼᱟ ᱵᱤᱨ ᱨᱮᱫᱚ ᱚᱱᱠᱟ ᱫᱟᱬᱟᱱ ᱞᱟᱜᱤᱫ ᱫᱚ ᱱᱟᱯᱟᱭ ᱱᱟᱯᱟᱭ ᱜᱮᱭᱟ ᱚᱸᱰᱮ ᱟᱨ ᱯᱨᱚᱠᱤᱛᱤᱠᱟᱜ ᱚᱸᱰᱮ ᱟᱹᱰᱤ ᱯᱨᱚᱠᱟᱨ ᱚᱸᱰᱮ ᱛᱟᱭ ᱨᱩᱯ ᱛᱟᱭ ᱢᱮᱱᱟᱜᱼᱟ ᱚᱱᱟ ᱦᱚᱸᱵᱚᱱ ᱧᱮᱞ ᱫᱟᱲᱮᱭᱟᱜᱼᱟ ᱚᱱᱟ ᱪᱤᱠᱟᱹ ᱵᱤᱨ ᱠᱚᱫᱚᱧ ᱠᱩᱥᱤᱭᱟᱜᱼᱟ ᱟᱨ ᱵᱩᱨᱩ ᱦᱚᱸ ᱵᱩᱨᱩ ᱪᱮᱛᱟᱱ ᱨᱮ ᱫᱮᱡᱚᱜ ᱚᱱᱟ ᱪᱮᱛᱟᱱ ᱠᱷᱚᱱ ᱞᱟᱛᱟᱨ ᱧᱮᱞ ᱛᱤᱱᱟᱹᱜ ᱪᱮᱦᱨᱟ ᱱᱚᱣᱟ ᱟᱵᱚᱣᱟᱜ ᱫᱷᱟᱹᱨᱛᱤ ᱧᱮᱞᱚᱜᱼᱟ ᱚᱱᱟ ᱧᱮᱞ ᱛᱮ ᱤᱧ ᱦᱚᱸ ᱟᱹᱰᱤ ᱨᱟᱹᱥᱠᱟᱹ ᱜᱤᱧ ᱟᱹᱭᱠᱟᱹᱣ ᱜᱚᱫᱟ ᱚᱱᱟ ᱪᱤᱠᱟᱹ ᱵᱤᱨ ᱟᱨ ᱵᱩᱨᱩ ᱫᱚᱧ ᱠᱩᱥᱤᱭᱟᱜ ᱜᱮᱭᱟ ᱟᱨ ᱡᱟᱦᱟᱸ ᱞᱮᱠᱟ ᱫᱚ ᱵᱤᱨ ᱱᱚᱣᱟ ᱥᱤᱢᱲᱤ ᱯᱟᱲ ᱞᱤᱧ ᱪᱟᱞᱟᱣ ᱠᱟᱱ ᱜᱮᱭᱟ ᱚᱸᱰᱮᱞᱤᱧ ᱧᱮᱞ ᱟᱠᱟᱫ ᱜᱮᱭᱟ ᱚᱱᱟ ᱵᱤᱨ ᱦᱚᱸ ᱚᱱᱟ ᱵᱤᱨᱦᱚᱸ ᱩᱱᱠᱩ ᱵᱩᱨᱩ ᱨᱮᱱ ᱡᱚᱱᱛᱩ ᱠᱚ ᱧᱮᱞ ᱠᱟᱛᱮᱫ ᱟᱹᱰᱤ ᱪᱮᱦᱨᱟ ᱞᱤᱧ ᱵᱩᱡᱷᱟᱹᱣᱟ ᱱᱩᱠᱩ ᱡᱟᱦᱟᱸᱭ ᱠᱚ ᱵᱟᱠᱚ ᱛᱚᱞ ᱫᱚᱦᱚᱣ ᱠᱟᱫ ᱠᱚᱣᱟ ᱥᱮ ᱠᱷᱟᱱᱪᱟᱨ ᱠᱚᱨᱮ ᱵᱟᱠᱚ ᱫᱚᱦᱚᱣ ᱟᱠᱟᱫ ᱠᱚᱣᱟ ᱚᱱᱠᱟᱱ ᱵᱤᱨ ᱡᱚᱱᱛᱩ ᱧᱮᱞ ᱠᱟᱛᱮᱫ ᱟᱹᱰᱤ ᱨᱟᱹᱥᱠᱟᱹ ᱜᱤᱞᱤᱧ ᱵᱩᱡᱷᱟᱹᱣᱟ ᱟᱨ ᱵᱩᱨᱩ ᱦᱚᱸ ᱵᱩᱨᱩ ᱠᱚᱨᱮᱧ ᱫᱮᱡ ᱟᱠᱟᱱ ᱜᱮᱭᱟ ᱟᱹᱰᱤ ᱱᱚᱣᱟ ᱞᱩᱜᱩ ᱵᱩᱨᱩ ᱞᱮᱠᱟ ᱩᱱᱟᱹᱜ ᱪᱚᱴ ᱚᱸᱰᱮ ᱠᱷᱚᱱ ᱪᱚᱴ ᱨᱮᱦᱚᱸ ᱫᱮᱡ ᱠᱟᱛᱮᱫ ᱞᱟᱛᱟᱨ ᱞᱤᱧ ᱠᱚᱭᱚᱜ ᱠᱷᱚᱱ ᱫᱚ ᱟᱹᱰᱤ ᱦᱟᱹᱨᱭᱟᱹᱲ ᱜᱮ ᱜᱚᱴᱟ ᱫᱷᱟᱹᱨᱛᱤ ᱧᱮᱞᱚᱜᱼᱟ ᱟᱨ ᱟᱹᱰᱤ ᱨᱟᱹᱥᱠᱟᱹ ᱜᱮᱞᱤᱧ ᱵᱩᱡᱷᱟᱹᱣᱟ